ᱟᱞᱮ ᱴᱷᱮᱱ ᱫᱚ ᱟᱠᱷᱲᱟ ᱨᱮ ᱯᱚᱨᱚᱵᱽ ᱨᱮᱞᱮ ᱡᱟᱣᱨᱟ ᱞᱮᱱᱠᱷᱟᱱ ᱞᱟᱜᱽᱲᱮ ᱮᱱᱮᱡ ᱮᱱᱠᱷᱟᱱ ᱫᱚ ᱮᱱᱮᱡᱟᱞᱟ ᱮᱱᱮᱡ ᱞᱮ ᱛᱷᱤᱨ ᱞᱮᱱᱠᱷᱟᱱ ᱠᱚ ᱢᱟᱲᱟᱝ ᱥᱨᱮᱨᱧ ᱟᱠᱚ ᱤᱱᱟᱹ ᱯᱚᱨᱮ ᱢᱟᱹᱫᱟᱹᱲᱤᱭᱟᱹ ᱠᱚ ᱢᱮᱛᱟ ᱞᱮᱭᱟ ᱢᱟ ᱱᱟᱪᱚᱱᱤᱭᱟᱹ ᱥᱮᱨᱮᱧ ᱛᱮᱞᱟᱭ ᱯᱮ ᱮᱱᱠᱷᱟᱱ ᱢᱟᱨᱟᱝ ᱢᱟᱲᱟᱝ ᱢᱟᱛᱚ ᱟᱹᱰᱤ ᱥᱚᱠᱛᱚ ᱵᱚᱛᱚᱨ ᱵᱩᱡᱷᱟᱹᱜᱼᱟ ᱮᱱᱠᱷᱟᱱ ᱟᱞᱮ ᱞᱮ ᱢᱮᱱᱟ ᱢᱟ ᱫᱟᱹᱭ ᱥᱮ ᱢᱟ ᱢᱟᱹᱭ ᱟᱢ ᱢᱟᱲᱟᱝ ᱢᱟ ᱟᱯᱮ ᱢᱟᱲᱟᱝ ᱛᱮᱞᱟᱭ ᱯᱮ ᱢᱮᱱᱠᱷᱟᱱ ᱩᱱᱠᱩ ᱦᱚᱸᱠᱚ ᱞᱟᱹᱭᱟ ᱢᱟ ᱟᱯᱮ ᱢᱟᱲᱟᱝ ᱛᱮᱞᱟᱭ ᱯᱮ ᱚᱱᱟ ᱞᱟᱹᱜᱤᱫ ᱫᱚᱢᱮ ᱞᱮ ᱵᱚᱛᱚᱨᱚᱜᱼᱟ ᱮᱱᱠᱷᱟᱱ ᱢᱟᱨᱟᱝ ᱦᱚᱲ ᱢᱤᱫ ᱫᱷᱟᱣ ᱠᱚ ᱥᱮᱨᱮᱧ ᱞᱮᱠᱷᱟᱱ ᱮᱱᱠᱷᱟᱱ ᱫᱚ ᱯᱚᱨᱮ ᱟᱞᱮ ᱦᱚᱸᱞᱮ ᱛᱮᱞᱟᱭᱟ ᱦᱩᱰᱤᱧ ᱦᱚᱲ ᱦᱚᱞᱮ ᱛᱮᱞᱟᱭᱟ ᱛᱟᱭᱚᱢ ᱞᱮ ᱥᱮᱨᱮᱧ ᱞᱮᱠᱷᱟᱱ ᱛᱟᱭᱚᱢ ᱢᱟ ᱥᱟᱨᱟ ᱫᱤᱱ ᱥᱮᱨᱮᱧ ᱟᱞᱮ ᱜᱟᱛᱮ ᱜᱟᱛᱮ ᱛᱟᱭᱚᱢ ᱫᱚ ᱫᱚᱢᱮ ᱨᱟᱹᱥᱠᱟᱹ ᱵᱩᱡᱷᱟᱹᱜᱼᱟ ᱥᱮᱨᱮᱧ ᱟᱞᱮ ᱢᱤᱫ ᱫᱷᱟᱣ ᱞᱮ ᱥᱮᱨᱮᱧ ᱠᱮᱜᱼᱟ ᱤᱱᱟᱹ ᱯᱚᱨᱮ ᱛᱮᱫᱚ ᱟᱨ ᱦᱚᱸ ᱢᱟᱹᱫᱟᱹᱲᱤᱭᱟᱹ ᱟᱨ ᱦᱚᱸ ᱠᱚ ᱨᱩᱭᱟ ᱟᱨ ᱦᱚᱸᱠᱚ ᱨᱩᱭᱟ ᱟᱨᱦᱚᱸ ᱱᱟᱪᱚᱱᱤᱭᱟᱹ ᱟᱞᱮ ᱫᱚ ᱟᱨ ᱦᱚᱸᱞᱮ ᱮᱱᱮᱡᱟ ᱤᱱᱟᱹ ᱯᱚᱨᱮ ᱟᱨᱦᱚᱸ ᱠᱚ ᱛᱷᱤᱨᱟ ᱢᱤᱫ ᱫᱷᱟᱣ ᱟᱠᱷᱲᱟ ᱨᱮ ᱟᱹᱪᱩᱨ ᱠᱟᱛᱮᱫ ᱟᱨᱦᱚᱸ ᱠᱚ ᱛᱷᱤᱨᱟ ᱛᱷᱤᱨ ᱠᱟᱛᱮᱫ ᱟᱨ ᱦᱚᱸ ᱞᱮ ᱢᱟᱹᱫᱟᱹᱲᱤᱭᱟᱹ ᱠᱚ ᱥᱮᱨᱮᱧᱟ ᱤᱱᱟᱹ ᱯᱚᱨᱮ ᱟᱨ ᱦᱚᱸ ᱟᱞᱮ ᱠᱩᱲᱤ ᱦᱚᱯᱚᱱ ᱠᱚ ᱟᱨᱦᱚᱸ ᱞᱮ ᱥᱮᱨᱮᱧ ᱞᱮ ᱛᱮᱞᱟᱭᱟ ᱟᱨ ᱦᱚᱸ ᱚᱱᱠᱟᱜᱮ ᱢᱟᱨᱟᱝ ᱦᱚᱲ ᱥᱮᱨᱮᱧ ᱟᱠᱚ ᱢᱟᱲᱟᱝ ᱤᱱᱟᱹ ᱯᱚᱨᱛᱮ ᱟᱨᱦᱚᱸ ᱟᱨᱦᱚᱸ ᱦᱩᱰᱤᱧ ᱦᱚᱲ ᱠᱚ ᱟᱨ ᱦᱚᱸ ᱚᱱᱠᱟᱜᱮ ᱵᱟᱨ ᱦᱚᱲ ᱵᱟᱨ ᱦᱚᱲ ᱠᱷᱮᱪᱲᱤ ᱠᱷᱮᱪᱲᱤ ᱠᱟᱛᱮᱫ ᱟᱨᱦᱚᱸ ᱞᱮ ᱛᱮᱞᱟᱭᱟ ᱵᱟᱨ ᱯᱮ ᱫᱷᱟᱣ ᱞᱮ ᱛᱮᱞᱟᱭᱟ ᱟᱨ ᱦᱚᱸ ᱮᱱᱮᱡ ᱞᱮ ᱮᱱᱮᱡᱟ ᱤᱱᱟᱹ ᱯᱚᱨᱮᱛᱮ ᱟᱨᱦᱚᱸ ᱞᱮ ᱛᱷᱤᱨᱟ ᱟᱨᱦᱚᱸ ᱞᱮ ᱮᱱᱮᱡᱟ ᱚᱱᱠᱟ ᱠᱟᱛᱮᱫ ᱟᱨ ᱦᱚᱸ ᱱᱚᱣᱟ ᱥᱩᱨ ᱥᱟᱰ ᱜᱮ ᱨᱮᱱ ᱦᱚᱲ ᱠᱚ ᱠᱚ ᱦᱤᱡᱩᱜᱼᱟ ᱠᱚᱲᱟ ᱜᱤᱫᱽᱨᱟᱹ ᱠᱚ ᱟᱨ ᱦᱚᱸ ᱩᱱᱠᱩ ᱦᱚᱸ ᱠᱚ ᱜᱚᱜᱟ ᱟᱨ ᱦᱚᱸ ᱩᱱᱠᱩ ᱦᱚᱸᱠᱚ ᱥᱮᱨᱮᱧᱟ ᱩᱱᱠᱩᱣᱟᱜ ᱥᱮᱨᱮᱧ ᱟᱨ ᱦᱚᱸ ᱞᱮ ᱛᱮᱞᱟᱭᱟ ᱟᱨᱦᱚᱸ ᱩᱱᱠᱩ ᱠᱚ ᱢᱮᱱᱟ ᱦᱟᱯᱮ ᱟᱨᱦᱚᱸ ᱢᱤᱫ ᱫᱷᱟᱣᱞᱮ ᱨᱩᱭᱟ ᱟᱞᱮ ᱨᱟᱹᱥᱠᱟᱹ ᱞᱮ ᱵᱩᱡᱷᱟᱹᱣ ᱟᱠᱟᱫᱼᱟ ᱟᱨᱦᱚᱸ ᱞᱮ ᱨᱩᱭᱟ ᱟᱨᱦᱚᱸ ᱚᱱᱠᱟ ᱜᱮ ᱟᱨᱦᱚᱸ ᱠᱚ ᱥᱮᱨᱮᱧᱟ ᱚᱱᱠᱟ ᱠᱟᱛᱮᱫ ᱟᱭᱳ ᱦᱚᱲ ᱠᱚ ᱟᱨᱦᱚᱸ ᱞᱮ ᱛᱮᱞᱟᱭᱟ ᱚᱱᱠᱟ ᱚᱱᱠᱟᱛᱮ ᱜᱚᱴᱟ ᱧᱤᱫᱟᱹ ᱞᱮ ᱟᱸᱜᱟᱭᱟ ᱜᱚᱴᱟ ᱧᱤᱫᱟᱹ ᱞᱮ ᱟᱸᱜᱟᱭᱟ ᱥᱮᱛᱟᱜ ᱞᱮᱱᱠᱷᱟᱱ ᱤᱱᱟᱹ ᱯᱚᱨᱮ ᱛᱮᱫ ᱟᱫᱚ ᱮᱴᱟᱜ ᱟᱹᱛᱩ ᱨᱮᱱ ᱩᱱᱠᱩ ᱵᱟᱹᱵᱩ ᱜᱤᱫᱽᱨᱟᱹ ᱛᱟᱠᱚ ᱫᱚ ᱟᱫᱚ ᱠᱚ ᱪᱟᱞᱟᱜᱼᱟ ᱟᱫᱚ ᱟᱭᱳ ᱦᱚᱲ ᱠᱚᱫᱚ ᱟᱨᱦᱚᱸ ᱚᱱᱠᱟ ᱦᱟᱺᱰᱤ ᱠᱚᱞᱮ ᱧᱩ ᱞᱮᱠᱷᱟᱱ ᱟᱞᱚ ᱟᱨᱦᱚᱸ ᱮᱱᱮᱡ ᱜᱮ ᱥᱟᱱᱟ ᱞᱮᱭᱟ ᱮᱱᱠᱷᱟᱱ ᱵᱟᱵᱟ ᱦᱚᱲ ᱠᱚᱞᱮ ᱢᱮᱛᱟ ᱟᱠᱚᱣᱟ ᱢᱟ ᱟᱨᱦᱚᱸ ᱵᱚᱱ ᱮᱱᱮᱡ ᱜᱮᱭᱟ ᱚᱱᱠᱟ ᱚᱱᱠᱟᱛᱮ ᱟᱫᱚ ᱟᱹᱰᱤ ᱜᱷᱟᱲᱤᱠ ᱞᱮ ᱛᱟᱦᱮᱱᱟ ᱟᱨᱦᱚᱸ ᱞᱮ ᱮᱱᱮᱡᱟ ᱟᱨᱦᱚᱸ ᱵᱟᱵᱟ ᱦᱚᱲ ᱠᱚ ᱠᱚ ᱟᱨᱦᱚᱸ ᱠᱚ ᱨᱩᱭ ᱜᱮᱭᱟ ᱮᱱᱠᱷᱟᱱ ᱫᱚ ᱟᱞᱮ ᱫᱚ ᱟᱨᱦᱚᱸ ᱟᱭᱳ ᱦᱚᱲ ᱠᱚᱞᱮ ᱛᱟᱦᱮᱱ ᱜᱮᱭᱟ ᱦᱟᱺᱰᱤ ᱠᱚᱞᱮ ᱧᱩᱭᱟ ᱟᱨᱦᱚᱸ ᱚᱱᱠᱟ ᱜᱮ ᱮᱱᱮᱡ ᱞᱮ ᱪᱷᱩᱴᱟᱹᱜᱼᱟ ᱥᱮᱨᱮᱧ ᱞᱮ ᱪᱷᱩᱴᱟᱹᱜᱼᱟ ᱡᱚᱛᱯ ᱦᱚᱲ ᱜᱮ ᱟᱭᱳ ᱠᱚ ᱫᱟᱹᱭ ᱠᱚ ᱢᱟᱹᱭ ᱠᱚ ᱡᱚᱛᱚ ᱚᱱᱠᱟ ᱜᱮᱞᱮ ᱛᱟᱦᱮᱱᱟ ᱟᱫᱚ ᱟᱹᱰᱤ ᱨᱟᱹᱥᱠᱟᱹ ᱞᱮ ᱵᱩᱡᱷᱟᱹᱣᱟ ᱮᱱᱠᱷᱟᱱ ᱫᱚ ᱱᱚᱣᱟ ᱟᱹᱛᱩ ᱨᱮᱫᱚ ᱠᱷᱟᱹᱞᱤ ᱨᱟᱹᱥᱠᱟᱹ ᱜᱮ ᱟᱭᱳᱼᱵᱟᱵᱟ ᱠᱚ ᱦᱮᱱᱟᱜ ᱠᱚᱣᱟ